ᱱᱚᱝᱠᱟᱱ ᱟᱱᱟᱴᱫᱚ ᱢᱮᱱᱛᱮᱫᱚ ᱱᱚᱣᱟ ᱠᱚ ᱢᱮᱱᱟᱜᱼᱟ ᱱᱚᱰᱮᱫᱚ ᱡᱟᱦᱟᱸᱫᱚ ᱱᱚᱣᱟ ᱵᱩᱨᱩ ᱴᱚᱴᱷᱟ ᱨᱮᱱᱟᱜ ᱥᱮ ᱡᱟᱦᱟᱸ ᱴᱚᱴᱷᱟᱨᱮ ᱛᱮᱦᱮᱧ ᱱᱚᱣᱟ ᱨᱚᱯᱚᱲᱚᱜ ᱠᱟᱱᱟ ᱚᱱᱟ ᱴᱚᱴᱷᱟ ᱨᱮᱫᱚ ᱥᱮᱨᱢᱟ ᱵᱷᱚᱨᱥᱟᱛᱮ ᱜᱮ ᱪᱟᱥᱵᱟᱥ ᱫᱚ ᱦᱩᱭᱩᱜᱼᱟ ᱟᱫᱚ ᱚᱠᱟ ᱥᱮᱨᱢᱟ ᱱᱚᱰᱮ ᱴᱷᱤᱠᱴᱷᱟᱠᱼᱮ ᱫᱟᱜ ᱡᱟᱹᱲᱤ ᱞᱮᱠᱷᱟᱱ ᱪᱟᱥᱠᱚ ᱵᱷᱟᱜᱮ ᱦᱩᱭᱩᱜᱼᱟ ᱟᱨ ᱚᱠᱟ ᱥᱚᱢᱚᱭᱫᱚ ᱫᱟᱜ ᱡᱟᱹᱲᱤ ᱠᱟᱹᱴᱤᱡᱼᱮ ᱠᱚᱢ ᱞᱮᱠᱷᱟᱱ ᱟᱫᱚ ᱵᱟᱹᱫᱽ ᱰᱟᱸᱜᱟ ᱚᱛ ᱠᱚᱨᱮᱫᱚᱼᱦᱟᱜ ᱠᱷᱩᱵ ᱵᱷᱟᱜᱮᱫᱚ ᱪᱟᱥᱫᱚ ᱵᱟᱝ ᱦᱩᱭᱩᱜᱼᱟ ᱟᱨ ᱱᱚᱰᱮ ᱡᱟᱦᱟᱸ ᱥᱮᱪ ᱵᱮᱵᱚᱥᱛᱟ ᱥᱮ ᱫᱟᱜ ᱥᱟᱨᱵᱟᱨᱟᱣ ᱨᱮᱱᱟᱜ ᱡᱟᱦᱟᱸ ᱵᱮᱵᱚᱥᱛᱟ ᱱᱚᱝᱠᱟᱱᱟᱜ ᱫᱚ ᱪᱮᱫᱦᱚᱸ ᱱᱚᱰᱮᱫᱚ ᱵᱮᱵᱚᱥᱛᱟᱫᱚ ᱵᱟᱹᱱᱩᱜ ᱜᱮᱭᱟ ᱥᱟᱶᱛᱮ ᱱᱚᱜᱼᱚᱸᱭ ᱡᱮ ᱪᱟᱥ ᱤᱫᱤᱠᱟᱛᱮ ᱡᱟᱦᱟᱸ ᱮᱜᱽᱨᱤᱠᱟᱞᱪᱟᱨ ᱠᱷᱚᱱᱟᱜ ᱡᱟᱦᱟᱸ ᱜᱚᱲᱚ ᱥᱚᱯᱚᱦᱚᱫ ᱱᱚᱣᱟ ᱜᱚᱲᱚ ᱥᱚᱯᱚᱦᱚᱫᱠᱚ ᱦᱚᱸ ᱠᱷᱩᱵᱮᱠᱴᱟ ᱫᱚ ᱵᱟᱹᱱᱩᱜᱼᱟ ᱮᱵᱚᱝ ᱱᱚᱣᱟ ᱜᱚᱚᱲᱚ ᱥᱚᱯᱚᱦᱚᱫ ᱵᱷᱚᱨᱥᱟᱛᱮ ᱫᱚ ᱱᱚᱰᱮᱫᱚ ᱪᱟᱥᱵᱟᱥᱫᱚ ᱵᱟᱠᱚ ᱠᱚᱨᱟᱣ ᱛᱟᱞᱮᱭᱟ ᱟᱨ ᱦᱚᱭ ᱦᱤᱸᱥᱤᱫᱽ ᱫᱚ ᱡᱟ ᱫᱤᱱ ᱡᱟᱦᱟᱸ ᱞᱮᱠᱟᱞᱮ ᱧᱮᱞ ᱟᱹᱜᱩᱞᱮᱫᱟ ᱛᱮᱦᱮᱧ ᱤᱧᱟᱹᱜ ᱩᱢᱮᱨ ᱯᱚᱧᱪᱟᱥ ᱵᱚᱪᱷᱚᱨ ᱛᱚ ᱟᱞᱮ ᱦᱩᱰᱤᱝ ᱡᱚᱠᱷᱚᱱᱞᱮ ᱛᱟᱦᱮᱸ ᱠᱟᱱᱟ ᱛᱚᱠᱷᱚᱱᱫᱚ ᱫᱟᱜ ᱡᱟᱹᱲᱤ ᱨᱮᱱᱟᱜ ᱯᱚᱨᱤᱢᱟᱱᱫᱚ ᱟᱹᱰᱤ ᱵᱟᱹᱲᱛᱤᱜᱮ ᱛᱟᱦᱮᱸ ᱠᱟᱱᱟ ᱱᱤᱛᱚᱝ ᱟᱞᱮᱭᱟᱜ ᱩᱢᱮᱨ ᱨᱮᱜᱮ ᱟᱞᱮᱞᱮ ᱧᱮᱞᱫᱟ ᱫᱟᱜ ᱡᱟᱹᱲᱤ ᱨᱮᱱᱟᱜ ᱯᱚᱨᱤᱢᱟᱱ ᱫᱚ ᱚᱱᱮᱠᱜᱮ ᱠᱚᱢ ᱤᱫᱤᱭᱠᱟᱱᱟ ᱦᱮᱸ ᱮᱵᱚᱝ ᱚᱥᱚᱢᱚᱭ ᱨᱮᱦᱚᱸ ᱫᱟᱜᱼᱡᱟᱯᱩᱫᱽ ᱦᱩᱭᱩᱜ ᱠᱟᱱᱟ ᱟᱨ ᱡᱚᱠᱷᱚᱱ ᱪᱟᱥᱮᱨᱫᱤᱱ ᱛᱚᱠᱷᱚᱱᱫᱚ ᱫᱟᱜ ᱨᱮᱱᱟᱜ ᱚᱵᱷᱟᱵᱽ ᱦᱩᱭᱩᱜ ᱠᱟᱱᱟ ᱥᱮ ᱵᱷᱟᱫᱚᱨ ᱵᱚᱸᱜᱟ ᱦᱚᱸᱭ ᱫᱟᱜ ᱮᱫᱟ ᱵᱷᱟᱫᱚᱨ ᱵᱚᱸᱜᱟ ᱦᱚᱭᱛᱚ ᱨᱚᱦᱚᱭ ᱦᱩᱭᱩᱜ ᱠᱟᱱᱟ ᱛᱚ ᱱᱚᱝᱠᱟᱱ ᱮᱴᱠᱮᱴᱬᱮ ᱠᱚᱫᱚ ᱯᱨᱟᱭᱜᱮ ᱦᱩᱭ ᱵᱟᱲᱟᱜ ᱠᱟᱱᱜᱮᱭᱟ ᱟᱨ ᱟᱞᱮ ᱱᱚᱰᱮ ᱡᱟᱦᱟᱸ ᱪᱟᱥ ᱱᱚᱰᱮᱱᱟᱜ ᱪᱟᱥᱫᱚ ᱵᱮᱥᱤᱨᱵᱷᱟᱜᱽ ᱦᱚᱲ ᱵᱮᱥᱤᱨᱵᱷᱟᱜᱽ ᱢᱟᱱᱮ ᱥᱟᱱᱟᱢᱜᱮ ᱢᱮᱱ ᱜᱟᱱᱚᱜᱼᱟ ᱡᱮ ᱠᱟᱰᱟ ᱱᱟᱦᱮᱞ ᱰᱟᱝᱨᱟ ᱱᱟᱦᱮᱞ ᱱᱚᱣᱟᱠᱚ ᱛᱮᱜᱮ ᱪᱟᱥᱼᱵᱟᱥ ᱦᱩᱭᱩᱜᱼᱟ ᱟᱨ ᱟᱵᱚᱣᱟᱜ ᱡᱟᱦᱟᱸ ᱢᱟᱨᱮ ᱥᱤᱥᱴᱮᱢ ᱛᱮ ᱪᱟᱥᱼᱵᱟᱥ ᱠᱟᱛᱮ ᱥᱟᱢᱴᱟᱣ ᱨᱮᱱᱟᱜ ᱡᱟᱦᱟᱸ ᱥᱤᱥᱴᱮᱢ ᱟᱵᱚ ᱦᱚᱲᱫᱤᱭᱮ ᱜᱮ ᱚᱱᱟᱫᱚ ᱠᱟᱹᱢᱤᱼᱠᱟᱹᱥᱱᱤ ᱠᱟᱛᱮ ᱨᱟᱠᱟᱵ ᱦᱩᱭᱩᱜᱼᱟ ᱱᱚᱰᱮᱫᱚ ᱠᱳᱱᱳ ᱡᱚᱛᱨᱚᱯᱟᱹᱛᱤ ᱫᱚ ᱠᱷᱩᱵ ᱵᱮᱥᱤᱫᱚ ᱵᱟᱝᱞᱮ ᱵᱮᱵᱚᱦᱟᱨᱟ ᱟᱨ ᱡᱚᱛᱨᱚᱯᱟᱹᱛᱤ ᱨᱮᱱᱟᱜ ᱟᱢᱫᱟᱱᱤᱦᱚᱸ ᱱᱚᱰᱮᱫᱚ ᱵᱟᱹᱱᱩᱜᱼᱟ ᱠᱟᱡᱮᱭ ᱟᱨ ᱥᱟᱶ ᱥᱟᱶᱛᱮ ᱡᱚᱛᱨᱚᱯᱟᱹᱛᱤ ᱨᱮᱱᱟᱜ ᱡᱟᱦᱟᱸ ᱠᱷᱚᱨᱚᱪ ᱠᱷᱚᱨᱪᱟ ᱦᱚᱸ ᱮᱢᱞᱮᱠᱟ ᱱᱚᱰᱮ ᱡᱚᱛᱷᱮᱥᱴᱚ ᱠᱷᱚᱢᱚᱛᱟ ᱦᱚᱲᱟᱜ ᱵᱟᱹᱱᱩᱜ ᱟᱠᱟᱫᱟ